ᱟᱞᱮ ᱞᱮ ᱪᱟᱞᱟᱣ ᱞᱮᱱᱟ ᱯᱟᱛᱟ ᱧᱮᱞ ᱢᱤᱫᱴᱟᱝ ᱡᱟᱭᱜᱟ ᱨᱮ ᱚᱱᱟ ᱪᱟᱞᱟᱣᱨᱮ ᱯᱟᱛᱟ ᱫᱟᱬᱟᱱ ᱪᱟᱞᱟᱜ ᱡᱚᱠᱷᱚᱱ ᱚᱠᱛᱚ ᱨᱮ ᱟᱞᱮ ᱠᱚᱲᱟ ᱠᱚ ᱚᱠᱛᱚ ᱨᱮ ᱧᱮᱞ ᱚᱠᱛᱚ ᱨᱮᱞᱮ ᱪᱟᱞᱟᱣ ᱞᱮᱱᱟ ᱪᱟᱞᱟᱣ ᱦᱩᱭ ᱞᱮᱱᱠᱷᱟᱱ ᱚᱱᱟ ᱛᱟᱞᱟᱨᱮ ᱯᱟᱛᱟᱞᱮ ᱧᱮᱞ ᱠᱮᱫᱼᱟ ᱧᱮ ᱦᱚᱸ ᱦᱩᱭᱱᱟ ᱡᱚᱛᱚᱣᱟᱜ ᱪᱤᱠᱟᱹᱭᱮᱱᱟ ᱚᱱᱟ ᱛᱟᱞᱟᱨᱮ ᱡᱚᱢᱼᱧᱩ ᱟᱹᱰᱤ ᱠᱤᱪᱷᱩ ᱦᱩᱭ ᱞᱮᱱᱟ ᱮᱱᱡ ᱦᱚᱸ ᱢᱮᱰᱮᱨ ᱦᱚᱸ ᱦᱩᱭ ᱞᱮᱱᱟ ᱚᱱᱟ ᱛᱟᱞᱟᱨᱮ ᱦᱩᱭᱞᱮᱱ ᱛᱟᱭᱚᱢ ᱠᱚᱲᱟ ᱠᱚ ᱠᱤᱪᱷᱩᱜᱟᱱ ᱠᱚᱲᱟ ᱢᱟ ᱵᱟᱠᱚ ᱵᱩᱡᱷᱟᱹᱜᱼᱟ ᱟᱨ ᱵᱟᱠᱚ ᱴᱷᱤᱠᱟᱹᱭᱟ ᱜᱷᱚᱴᱱᱟ ᱪᱮᱫ ᱦᱩᱭᱩᱜ ᱠᱟᱱᱟ ᱪᱮᱫ ᱞᱮᱠᱟ ᱵᱟᱝᱼᱟ ᱚᱱᱟ ᱛᱟᱞᱟᱨᱮ ᱡᱚᱛᱚ ᱠᱚᱲᱟ ᱢᱟ ᱵᱟᱵᱚᱱ ᱥᱚᱢᱟᱱᱟ ᱟᱨ ᱵᱟᱵᱚᱱ ᱵᱩᱡᱷᱟᱹᱜᱼᱟ ᱚᱱᱟ ᱠᱟᱨᱚᱱ ᱛᱮ ᱠᱤᱪᱷᱩ ᱚᱱᱟ ᱯᱟᱛᱟ ᱡᱟᱭᱜᱟ ᱨᱮ ᱠᱤᱪᱷᱩ ᱮᱴᱟᱜ ᱦᱚᱲ ᱥᱟᱞᱟᱜ ᱦᱚᱸ ᱟᱹᱰᱤ ᱦᱤᱥᱟᱹ ᱦᱤᱯᱤᱥᱟᱹ ᱥᱮ ᱠᱷᱟᱹᱯᱟᱹᱨᱤ ᱡᱟᱠᱮ ᱵᱚᱱ ᱞᱟᱹᱭᱟ ᱚᱱᱟᱦᱚᱸ ᱦᱩᱭᱮᱱᱟ ᱦᱩᱭ ᱛᱟᱭᱱᱚᱢ ᱛᱮ ᱚᱱᱠᱟᱜᱮ ᱵᱩᱡᱷᱟᱹᱣ ᱥᱩᱡᱷᱟᱹᱣ ᱠᱟᱛᱮᱫ ᱡᱚᱛᱚ ᱜᱮᱠᱚ ᱵᱩᱡᱷᱟᱹᱣᱮᱱᱟ ᱩᱱᱠᱩ ᱠᱚᱲᱟ ᱦᱚᱸᱞᱮ ᱵᱩᱡᱷᱟᱹᱜ ᱠᱮᱫ ᱠᱚᱣᱟ ᱚᱱᱟ ᱛᱟᱭᱱᱚᱢ ᱛᱮ ᱞᱟᱹᱭ ᱵᱩᱡᱷᱟᱹᱣ ᱵᱟᱲᱟ ᱠᱟᱛᱮᱫ ᱥᱟᱦᱟᱭ ᱱᱟᱞᱮ ᱪᱷᱟᱰᱟᱣ ᱱᱟᱞᱮ ᱤᱱᱟᱹ ᱯᱚᱨᱮ ᱯᱟᱛᱟ ᱧᱮᱞ ᱵᱟᱲᱟ ᱠᱟᱛᱮᱫ ᱦᱚᱸ ᱚᱲᱟᱜ ᱛᱮᱞᱮ ᱥᱮᱴᱮᱨᱮᱱᱟ ᱥᱮᱴᱮᱨ ᱯᱚᱨᱮ ᱠᱟᱹᱴᱤᱡ ᱜᱟᱞᱢᱟᱨᱟᱣ ᱦᱩᱭᱮᱱᱟ ᱦᱩᱭ ᱵᱟᱲᱟ ᱠᱟᱛᱮᱫ ᱟᱯᱟᱱ ᱟᱹᱯᱤᱱ ᱡᱟᱨ ᱡᱮᱢᱚᱱ ᱚᱲᱟᱜ ᱛᱮ ᱥᱮᱱ ᱦᱩᱭᱱᱟ